ᱢᱤᱫᱴᱟᱝ ᱚᱞ ᱨᱮᱭᱟᱜ ᱢᱤᱫᱴᱟᱝ ᱪᱮᱞᱮᱧᱡᱤᱝ ᱱᱟᱠᱷᱟ ᱫᱚ ᱚᱱᱚᱞᱤᱭᱟᱹ ᱟᱭᱟᱜ ᱥᱟᱛᱟᱢ ᱪᱮᱛᱟᱱ ᱜᱮᱭ ᱴᱮᱦᱟᱴᱟ ᱚᱱᱟ ᱥᱟᱛᱟᱢ ᱟᱡ ᱪᱮᱫ ᱞᱮᱠᱟ ᱠᱟᱛᱮᱫ ᱟᱡ ᱵᱤᱪᱷᱱᱟᱹᱣ ᱠᱟᱫᱟᱭ ᱪᱮᱫ ᱞᱮᱠᱟ ᱠᱟᱛᱮᱫ ᱟᱡ ᱚᱱᱟᱭ ᱥᱚᱫᱚᱨ ᱠᱟᱫᱟ ᱢᱩᱪᱟᱹᱫ ᱫᱷᱟᱹᱨᱤᱡ ᱯᱷᱤᱱᱤᱥᱤᱝ ᱟᱡ ᱚᱱᱟ ᱪᱮᱛᱟᱱ ᱨᱮ ᱴᱮᱦᱟᱴ ᱠᱟᱛᱮ ᱜᱮ ᱛᱟᱦᱮᱱᱟᱭ ᱚᱱᱚᱞᱤᱭᱟᱹ ᱟᱹᱰᱤ ᱨᱚᱠᱚᱢ ᱥᱟᱹᱨᱤᱟᱱᱟᱜ ᱪᱤᱛᱟᱹᱨ ᱵᱟᱝ ᱴᱷᱤᱠᱟᱜ ᱪᱤᱛᱟᱹᱨ ᱦᱚᱸᱭ ᱥᱟᱵ ᱨᱟᱠᱟᱵ ᱫᱟᱲᱮᱭᱟᱜᱼᱟ ᱢᱮᱱᱠᱷᱟᱱ ᱟᱭᱟᱜ ᱚᱱᱮ ᱡᱮ ᱥᱟᱛᱟᱢᱮ ᱛᱮᱭᱟᱨ ᱟᱠᱟᱫ ᱫᱚ ᱚᱱᱟ ᱥᱟᱛᱟᱢ ᱨᱮᱭᱟᱜ ᱛᱩᱞᱟᱹᱡᱚᱠᱷᱟ ᱛᱩᱞᱟᱹᱡᱚᱠᱷᱟ ᱫᱚ ᱮᱠᱫᱚᱢ ᱟᱹᱰᱤ ᱢᱚᱡᱽᱜᱮ ᱛᱟᱦᱮᱱ ᱛᱟᱭᱟ ᱚᱸᱰᱮ ᱫᱚ ᱫᱟᱹᱭᱠᱟᱹ ᱞᱮᱠᱟᱛᱮ ᱱᱤᱭᱟᱹᱜᱮ ᱞᱟᱹᱭ ᱜᱟᱱᱚᱜᱼᱟ ᱢᱤᱫᱴᱟᱱ ᱚᱱᱚᱞᱤᱭᱟᱹ ᱚᱸᱰᱮ ᱢᱤᱫᱴᱟᱱ ᱯᱟᱹᱭᱦᱟᱹ ᱢᱟᱹᱭᱡᱩ ᱤᱫᱤ ᱠᱟᱛᱮᱫ ᱦᱟᱺᱰᱤ ᱟᱹᱠᱷᱨᱤᱧ ᱠᱩᱲᱤ ᱦᱚᱯᱚᱱ ᱤᱫᱤ ᱠᱟᱛᱮᱭ ᱞᱟᱹᱭ ᱫᱟᱲᱮᱭᱟᱜᱼᱟ ᱥᱮᱢ ᱩᱱᱤᱭᱟᱜ ᱵᱟᱹᱲᱤᱡ ᱚᱨᱥᱚᱝ ᱮ ᱥᱟᱵ ᱨᱟᱠᱟᱵ ᱫᱟᱲᱮᱭᱟᱜᱼᱟ ᱢᱤᱫᱴᱟᱱ ᱯᱟᱹᱴᱷᱩᱣᱟᱹ ᱟᱭᱟᱜ ᱠᱟᱹᱢᱤ ᱵᱟᱝ ᱠᱟᱹᱢᱤ ᱠᱟᱛᱮᱫ ᱟᱡ ᱟᱡ ᱪᱷᱟᱛᱟ ᱦᱟᱴ ᱯᱟᱛᱟ ᱯᱚᱨᱚᱵᱽ ᱠᱚᱨᱮ ᱵᱟᱹᱲᱤᱡ ᱚᱨᱥᱚᱝ ᱧᱮᱧᱟᱢᱚᱜ ᱠᱟᱱ ᱚᱱᱟᱭ ᱥᱟᱵ ᱨᱟᱠᱟᱵ ᱫᱟᱲᱮᱭᱟᱜᱼᱟ ᱢᱤᱫᱴᱟᱱ ᱰᱟᱹᱱ ᱰᱟᱹᱯᱟᱹᱱ ᱤᱫᱤ ᱠᱟᱛᱮᱫ ᱟᱸᱫᱷᱟᱯᱟᱹᱛᱭᱟᱹᱣ ᱥᱟᱵ ᱨᱟᱠᱟᱵ ᱫᱟᱲᱮᱭᱟᱜ ᱟᱭ ᱢᱮᱱᱠᱷᱟᱱ ᱡᱟᱦᱟᱸ ᱠᱚᱭ ᱥᱟᱵ ᱨᱟᱠᱟᱵ ᱮᱫᱟ ᱩᱱᱠᱩ ᱦᱚᱲ ᱡᱟᱦᱟᱸ ᱚᱱᱟ ᱨᱮᱠᱚ ᱯᱟᱲᱟᱜ ᱠᱟᱱᱟ ᱩᱱᱠᱩ ᱫᱚ ᱨᱟᱹᱜᱤ ᱟᱹᱲᱤᱥ ᱠᱚ ᱵᱩᱡᱷᱟᱹᱣᱟ ᱢᱮᱱᱠᱷᱟᱱ ᱚᱱᱟ ᱵᱤᱪᱟᱹᱨ ᱴᱟᱺᱰᱤᱨᱮ ᱫᱚ ᱥᱮᱴᱮᱨ ᱞᱮᱱᱠᱷᱟᱱᱮ ᱩᱱᱤ ᱟᱭᱟᱜ ᱵᱷᱩᱞ ᱫᱚᱭ ᱥᱟᱵ ᱥᱟᱵ ᱧᱟᱢ ᱫᱟᱲᱮ ᱟᱛᱟᱭᱟ ᱚᱱᱟ ᱵᱤᱪᱟᱹᱨ ᱫᱚ ᱚᱱᱚᱞᱤᱭᱟᱹ ᱟᱜ ᱪᱮᱛᱟᱱ ᱨᱮ ᱟᱹᱰᱤ ᱢᱟᱨᱟᱝ ᱴᱮᱸᱦᱟᱴ ᱛᱟᱦᱮᱱᱟ ᱚᱱᱟ ᱵᱤᱪᱟᱹᱨ ᱨᱮᱫᱚ ᱩᱱᱤᱭᱟᱜ ᱥᱟᱛᱟᱢ ᱫᱚ ᱡᱤᱛᱠᱟᱹᱨᱚᱜᱼᱟ ᱟᱨ ᱚᱱᱟ ᱥᱟᱛᱟᱢ ᱪᱮᱛᱟᱱ ᱛᱮᱜᱮ ᱢᱤᱫᱴᱟᱱ ᱚᱱᱚᱞᱤᱭᱟᱹ ᱦᱚᱸ ᱩᱫᱽᱜᱟᱹᱣ ᱮ ᱧᱟᱢ ᱟᱭ ᱚᱱᱟ ᱚᱠᱚᱭᱮ ᱡᱤᱛᱠᱟᱹᱨ ᱮᱱᱟ ᱟᱨ ᱚᱠᱚᱭ ᱵᱟᱹᱲᱤᱡ ᱠᱚ ᱠᱟᱹᱢᱤ ᱞᱮᱫᱟ ᱩᱱᱠᱩ ᱠᱚᱦᱚᱸ ᱠᱚ ᱥᱩᱫᱷᱨᱟᱹᱜᱼᱟ ᱟᱨ ᱢᱤᱫᱴᱟᱱ ᱚᱱᱚᱞᱤᱭᱟᱹ ᱦᱚᱸ ᱟᱹᱰᱤ ᱢᱟᱨᱟᱝ ᱩᱫᱽᱜᱟᱹᱣ ᱨᱮᱱᱟᱜ ᱱᱟᱣᱟ ᱱᱟᱣᱟ ᱚᱱᱚᱞᱤᱭᱟᱹ ᱩᱫᱽᱜᱟᱹᱣ ᱨᱮᱱᱟᱜ ᱦᱚᱨᱟ ᱦᱚᱸᱠᱚ ᱧᱟᱢᱟ ᱚᱱᱟᱜᱮ ᱢᱤᱫᱴᱟᱱ ᱚᱱᱚᱞᱤᱭᱟᱹ ᱪᱮᱛᱟᱱ ᱨᱮ ᱚᱱᱟ ᱥᱟᱛᱟᱢ ᱪᱮᱛᱟᱱ ᱨᱮ ᱟᱹᱰᱤ ᱢᱟᱨᱟᱝ ᱢᱤᱫᱴᱟᱝ ᱪᱮᱞᱮᱧᱡᱤᱝ ᱥᱮ ᱠᱨᱤᱭᱮᱴᱤᱵᱷ ᱢᱤᱫᱴᱟᱝ ᱵᱚᱞᱠ ᱫᱚ ᱟᱹᱰᱤ ᱢᱟᱨᱟᱝ ᱮ ᱛᱮᱭᱟᱨ ᱠᱟᱫᱟᱭ ᱡᱟᱦᱟᱸ ᱫᱚ ᱚᱱᱟ ᱥᱩᱥᱟᱹᱨ ᱨᱮᱱᱟᱜ ᱚᱱᱟ ᱥᱟᱛᱟᱢ ᱫᱚ ᱟᱭᱟᱜ ᱚᱱᱟ ᱢᱩᱪᱟᱹᱫᱨᱮ ᱡᱤᱛᱠᱟᱹᱨᱚᱜ ᱜᱮᱛᱟᱭᱟ ᱵᱟᱭᱨᱮ ᱠᱷᱚᱱ ᱫᱚ ᱟᱹᱰᱤ ᱦᱚᱲ ᱟᱹᱰᱤ ᱨᱚᱠᱚᱢ ᱠᱚ ᱞᱟᱹᱭ ᱫᱟᱲᱮᱭᱟᱜᱼᱟ ᱠᱤᱱᱛᱩ ᱚᱸᱰᱮ ᱡᱚᱠᱷᱚᱱ ᱵᱤᱪᱟᱹᱨ ᱟᱠᱷᱲᱟ ᱠᱚ ᱥᱮᱴᱮᱨᱚᱜᱼᱟ ᱚᱸᱰᱮ ᱫᱚ ᱥᱟᱹᱨᱤᱭᱟᱜ ᱵᱤᱪᱟᱹᱨ ᱜᱮ ᱛᱟᱦᱮᱱᱟ ᱚᱱᱚᱞᱤᱭᱟᱹ ᱫᱚ ᱚᱱᱟ ᱠᱚ ᱩᱭᱦᱟᱹᱨ ᱠᱟᱛᱮ ᱜᱮ ᱚᱱᱟ ᱥᱟᱛᱟᱢ ᱫᱚ ᱟᱡ ᱮ ᱛᱮᱭᱟᱨ ᱟᱠᱟᱫᱟ